ᱤᱧ ᱯᱟᱭᱨᱟᱜ ᱫᱚ ᱜᱮᱞᱵᱟᱨ ᱠᱷᱚᱱᱟᱜ ᱜᱮᱞ ᱢᱚᱬᱮ ᱥᱮᱨᱢᱟ ᱩᱢᱟᱹᱨ ᱠᱷᱚᱱ ᱜᱮ ᱯᱟᱭᱨᱟᱜ ᱫᱚᱧ ᱪᱮᱫ ᱟᱠᱟᱜᱼᱟ ᱩᱱ ᱡᱚᱦᱚᱜ ᱠᱷᱚᱱ ᱜᱮ ᱤᱧ ᱫᱚ ᱯᱟᱭᱨᱟᱧ ᱯᱨᱮᱠᱴᱤᱥ ᱟᱠᱟᱱᱟ

ᱟᱭᱚ ᱵᱟᱵᱟ ᱛᱤᱠᱤᱱ ᱟᱦᱟᱨ ᱨᱮ ᱩᱢᱩᱜ ᱞᱮ ᱪᱟᱞᱟᱜ ᱚᱠᱛᱚ ᱨᱮᱜᱮ ᱯᱟᱭᱨᱟ ᱫᱩᱧ ᱯᱨᱮᱠᱴᱤᱥ ᱞᱮᱫ ᱛᱟᱦᱮᱱ ᱠᱟᱱᱟ ᱤᱱᱟᱹ ᱯᱚᱨᱮ ᱫᱚ ᱡᱚᱴᱟᱣ ᱠᱚᱲᱟ ᱠᱚ ᱥᱟᱞᱟᱜ ᱜᱟᱰᱟ ᱠᱚ ᱩᱢᱩᱜ ᱞᱮ ᱪᱟᱞᱟᱜ ᱡᱚᱦᱚᱜ ᱚᱸᱰᱮ ᱟᱹᱰᱤ ᱥᱚᱠᱛᱚ ᱚᱠᱷᱚ ᱚᱠᱷᱚᱞᱮ ᱮᱱᱮᱡᱼᱟ ᱩᱱ ᱚᱠᱛᱚ ᱨᱮ ᱦᱟᱱᱟ ᱯᱟᱦᱴᱟ ᱠᱷᱚᱱ ᱱᱚᱣᱟ ᱯᱟᱦᱴᱟ ᱯᱟᱹᱱᱤᱰᱩᱯ ᱠᱤ ᱪᱮᱬᱮ ᱞᱮᱠᱟ ᱯᱟᱭᱨᱟᱜ ᱟᱞᱮ ᱟᱨ ᱞᱩᱛᱩᱨ ᱞᱮ ᱡᱚᱯᱚᱴᱮᱫ ᱛᱟᱦᱮᱱ ᱫᱟᱜ ᱫᱚ ᱟᱴ ᱵᱚᱪᱷᱚᱨ ᱠᱷᱚᱱᱟᱜ ᱠᱚᱢ ᱛᱟᱦᱮᱸ ᱠᱟᱱ ᱡᱚᱦᱚᱜ ᱤᱧ ᱵᱚᱛᱚᱨᱟᱜ ᱠᱟᱱ ᱛᱟᱦᱮᱸᱫ ᱤᱠᱷᱟᱹᱱ ᱥᱮᱬᱟ ᱠᱟᱛᱮ ᱫᱚ ᱵᱟᱝᱜᱤᱧ ᱵᱚᱛᱚᱨᱟᱜ ᱠᱟᱱ ᱛᱟᱦᱮᱸ ᱫᱚ ᱛᱚ ᱞᱤᱝᱜᱤᱱ ᱫᱟᱜ ᱫᱚ ᱵᱚᱛᱚᱨᱟᱱᱟᱜ ᱠᱟᱛᱷᱟ ᱠᱟᱱ ᱜᱮᱭᱟ ᱮᱠᱷᱮᱱ ᱡᱟᱦᱟᱸ ᱨᱮ ᱦᱟᱲ ᱦᱟᱲᱮ ᱫᱟᱲᱟ ᱱᱟᱹᱭ ᱜᱟᱰᱟ ᱚᱱᱟ ᱡᱟᱭᱜᱟ ᱨᱮᱫᱚ ᱵᱟᱝ ᱯᱟᱭᱨᱟ ᱠᱟᱛᱮ ᱡᱟᱦᱟᱸ ᱨᱮ ᱵᱟᱹᱭ ᱵᱟᱹᱭ ᱫᱟᱹᱲᱟ ᱚᱱᱟ ᱡᱟᱭᱜᱟ ᱨᱮ ᱤᱧ ᱫᱩᱧ ᱯᱟᱭᱨᱟᱜ ᱛᱟᱦᱮᱸᱜ ᱠᱟᱱᱟ